ᱦᱩᱸ ᱦᱮᱞᱳ ᱦᱮᱸ ᱨᱟᱱ ᱫᱚᱠᱟᱱ ᱨᱮᱱ ᱢᱟᱞᱤᱠᱤᱧ ᱢᱮᱱᱫᱟ ᱦᱩᱸ ᱨᱟᱱ ᱛᱚ ᱦᱮᱱᱟᱜ ᱛᱤᱧᱟᱹ ᱠᱮᱢᱤᱠᱮᱞ ᱞᱮᱠᱟᱱᱟᱜ ᱦᱚᱸ ᱦᱮᱱᱟᱜᱼᱟ ᱟᱵᱟᱨ ᱟᱭᱩᱨᱵᱮᱫᱤᱠ ᱦᱚᱸ ᱦᱮᱱᱟᱜᱼᱟ ᱚᱠᱟᱴᱟᱜ ᱧᱮᱞᱟᱢ ᱦᱟᱛᱟᱣ ᱠᱟᱛᱮ ᱤᱫᱤ ᱢᱮ ᱦᱩᱸ ᱦᱮᱸ ᱟᱭᱩᱨᱵᱮᱫᱤᱠ ᱨᱮᱱᱟᱜ ᱨᱟᱱ ᱫᱚ ᱦᱮᱱᱟᱜ ᱜᱮᱭᱟ ᱟᱫᱚ ᱪᱮᱫᱞᱮᱠᱟ ᱦᱩᱭᱱᱟ ᱱᱤᱢ ᱜᱟᱪᱷᱟᱜ ᱦᱩᱸ ᱩᱞ ᱜᱟᱪᱷᱟᱜ ᱟᱨ ᱛᱩᱞᱥᱤ ᱜᱟᱪᱷ ᱛᱩᱞᱥᱤ ᱯᱟᱛᱟ ᱟᱨ ᱢᱚᱱᱥᱟ ᱯᱟᱛᱟ ᱠᱟᱞᱢᱮᱜᱽ ᱟᱢ ᱚᱠᱟᱴᱟᱝ ᱜᱮ ᱪᱮᱫᱞᱮᱠᱟᱜ ᱢᱤᱛᱟᱹᱧ ᱢᱮ ᱞᱟᱡ ᱦᱟᱹᱥᱩᱣᱟᱜ ᱫᱚ ᱨᱟᱱ ᱫᱚ ᱦᱩᱭᱩᱜ ᱠᱟᱱᱟ ᱢᱤᱫᱥᱚ ᱫᱚᱥ ᱴᱟᱠᱟ ᱡᱟᱸᱜᱟ ᱦᱟᱹᱥᱩ ᱨᱮᱱᱟᱜ ᱫᱚ ᱦᱩᱭᱩᱜ ᱠᱟᱱᱟ ᱥᱟᱴ ᱴᱟᱠᱟ ᱵᱚᱦᱚᱜ ᱦᱟᱹᱥᱩᱣᱟᱜ ᱫᱚ ᱦᱩᱭᱩᱜ ᱠᱟᱱᱟ ᱢᱤᱫ ᱥᱚ ᱠᱩᱲᱤ ᱴᱟᱠᱟ ᱦᱮᱸ ᱴᱷᱤᱠ ᱟᱪᱷᱮ ᱦᱤᱡᱩᱜ ᱢᱮ ᱦᱟᱸᱜ ᱜᱟᱯᱟ ᱥᱮᱛᱟᱜ ᱜᱮ ᱦᱤᱡᱩᱜ ᱢᱮ ᱜᱟᱯᱟ ᱥᱮᱛᱟᱜ ᱜᱮ ᱚᱱᱟ ᱤᱭᱟᱹ ᱵᱚᱱᱜᱟ ᱵᱟᱡᱟᱨ ᱨᱮ ᱦᱮᱡ ᱦᱚᱫᱚᱜ ᱢᱮ ᱦᱟᱸᱜ ᱴᱷᱤᱠ ᱟᱪᱷᱮ ᱦᱩᱸ ᱴᱷᱤᱠ ᱟᱪᱷᱮ ᱦᱮᱸ ᱴᱷᱤᱠ ᱟᱪᱷᱮ ᱦᱩᱸ